ᱮᱠᱥᱚᱱ ᱡᱚᱛᱷᱟᱛ ᱴᱷᱟᱶ ᱤᱫᱤ ᱠᱟᱛᱮᱜ ᱴᱷᱟᱣᱠᱟᱹ ᱫᱤᱱ ᱟᱢ ᱟᱢᱟᱜ ᱯᱷᱳᱱ ᱱᱚᱢᱵᱚᱨ ᱞᱮᱱᱰᱢᱟᱨᱠ ᱵᱟᱝᱠᱷᱟᱱ ᱫᱤᱥᱟᱹ ᱩᱫᱩᱜᱤᱡ ᱞᱮᱠᱟ ᱰᱚᱜᱚᱨ ᱮᱯᱮᱢ ᱪᱟᱯᱟᱞ ᱮᱫᱟᱢ